ᱦᱮᱸ ᱦᱮᱞᱳ ᱤᱧ ᱫᱟᱲᱟᱱ ᱦᱚᱲᱤᱧ ᱞᱟᱹᱭᱮᱫᱟ ᱡᱮ ᱯᱩᱨᱩᱞᱤᱭᱟᱹ ᱡᱮᱞᱟ ᱨᱮ ᱚᱠᱟ ᱠᱚᱨᱮ ᱵᱷᱟᱹᱜᱤ ᱵᱷᱟᱹᱜᱤ ᱡᱟᱭᱜᱟ ᱢᱮᱱᱟᱜᱼᱟ ᱞᱟᱹᱭᱟᱹᱧ ᱠᱮᱭᱟᱢ ᱠᱟᱹᱴᱤᱡ ᱜᱟᱱ

ᱛᱟᱨᱯᱚᱨᱮ ᱚᱡᱳᱫᱽᱫᱷᱟ ᱵᱟᱨᱮᱛᱮ ᱠᱟᱹᱴᱤᱡ ᱮᱢ ᱞᱟᱹᱭᱟᱹᱧ ᱠᱮᱭᱟ ᱚᱱᱛᱮ ᱜᱮ ᱪᱟᱞᱟᱜ ᱜᱚᱴᱟ ᱦᱩᱭᱟᱠᱟᱱᱟ ᱪᱮᱫ ᱪᱮᱫ ᱡᱟᱭᱜᱟ ᱢᱮᱱᱟᱜᱼᱟ ᱵᱷᱟᱹᱜᱤ ᱵᱷᱟᱹᱜᱤ

ᱦᱟᱸ ᱚᱻ ᱦᱮᱸ ᱛᱳ ᱛᱟᱦᱚᱞᱮ ᱟᱡᱚᱫᱤᱭᱟᱹ ᱥᱮᱫ ᱜᱮᱦᱟᱸᱜ ᱛᱟᱦᱚᱞᱮ ᱠᱷᱟᱱ ᱦᱟᱸᱜ ᱛᱚᱵᱮ ᱪᱟᱞᱟᱜ ᱠᱷᱟᱱ ᱯᱷᱚᱱᱟ ᱦᱟᱸᱜ ᱦᱮᱸ ᱦᱮᱸ ᱛᱳ ᱴᱷᱤᱠ ᱢᱮᱱᱟᱜᱼᱟ ᱦᱮᱸ